ᱦᱮᱸ ᱤᱧᱫᱚ ᱩᱱᱟᱹᱜ ᱢᱟᱨᱟᱝ ᱵᱤᱞᱰᱤᱝ ᱚᱲᱟᱜ ᱠᱟᱱ ᱛᱤᱧᱟᱹ ᱟᱨ ᱟᱢᱫᱚ ᱪᱤᱠᱟᱹᱛᱮ ᱵᱟᱢ ᱵᱷᱟᱹᱞᱮ ᱠᱟᱛᱮᱫ ᱫᱚ ᱵᱟᱢ ᱯᱩᱪᱷᱟᱹ ᱯᱩᱪᱷᱤ ᱡᱚᱛᱚᱱ ᱡᱚᱱᱚ ᱡᱚᱛᱚᱱᱚ ᱠᱟᱛᱮᱫ ᱵᱟᱢ ᱫᱚᱦᱚᱭᱮᱫ ᱫᱚ ᱵᱟᱝ ᱱᱚᱜ ᱚᱭ ᱵᱟᱛᱨᱩᱢ ᱠᱚᱦᱚᱸ ᱵᱟᱢ ᱥᱟᱯᱷᱟ ᱫᱟᱲᱮᱭᱟᱜ ᱠᱟᱱᱟ ᱵᱟᱹᱠᱤ ᱴᱮᱵᱤᱞ ᱠᱚᱦᱚᱸ ᱵᱟᱢ ᱥᱟᱯᱷᱟ ᱫᱟᱲᱮᱭᱟᱜ ᱠᱟᱱᱟ ᱚᱲᱟᱜ ᱨᱮᱱᱟᱜ ᱡᱚᱵᱽᱨᱟ ᱡᱷᱟᱹᱴᱤ ᱠᱚ ᱵᱟᱢ ᱥᱟᱯᱷᱟ ᱫᱟᱲᱮᱭᱟᱜ ᱠᱟᱱᱟ ᱵᱟᱝ ᱵᱟᱦᱟ ᱵᱟᱜᱟᱱ ᱠᱚᱨᱮ ᱦᱚᱛᱚ ᱥᱟᱵ ᱠᱟᱜ ᱢᱮ ᱱᱩᱱᱟᱹᱜ ᱢᱟᱨᱟᱝ ᱵᱮᱲ ᱢᱮᱱᱟᱜ ᱛᱤᱧᱟᱹ ᱚᱱᱟᱨᱮ ᱵᱟᱦᱟ ᱫᱟᱨᱮ ᱠᱚᱧ ᱨᱚᱦᱚᱭ ᱟᱠᱟᱫᱟ ᱵᱟᱦᱟ ᱫᱟᱨᱮ ᱠᱚᱨᱮ ᱫᱟᱜ ᱦᱚᱛᱚ ᱵᱟᱢ ᱫᱩᱞᱟᱜ ᱠᱟᱱᱟ ᱟᱢᱫᱚ ᱵᱷᱟᱹᱜᱮ ᱧᱚᱜ ᱫᱚ ᱵᱟᱢ ᱠᱟᱹᱢᱤ ᱫᱟᱲᱮᱭᱟᱜ ᱠᱟᱱᱟ ᱠᱟᱹᱢᱤ ᱫᱚ ᱛᱚᱵᱮ ᱵᱷᱟᱹᱜᱮ ᱧᱚᱜ ᱠᱟᱹᱢᱤ ᱨᱮᱭᱟᱜ ᱟᱨᱚ ᱨᱤᱠᱟᱹᱭ ᱢᱮ ᱠᱟᱹᱢᱤ ᱫᱚ ᱦᱩᱭᱩᱜ ᱜᱮᱭᱟ ᱤᱧ ᱥᱟᱵ ᱠᱟᱜ ᱢᱮ ᱟᱢᱟᱜ ᱠᱟᱹᱢᱤ ᱠᱟᱱ ᱜᱮᱭᱟ ᱚᱱᱟ ᱠᱚᱫᱚ ᱩᱱᱟᱹᱜ ᱩᱱᱟᱹᱜ ᱩᱱᱟᱹᱜ ᱩᱱᱟᱹᱜ ᱞᱳᱠ ᱡᱚᱱ ᱦᱚᱲ ᱠᱚ ᱟᱹᱪᱩᱨᱚᱜ ᱠᱟᱱᱟ ᱛᱳ ᱟᱢᱫᱚ ᱱᱚᱣᱟ ᱠᱚᱫᱚ ᱥᱟᱯᱷᱟ ᱥᱟᱹᱯᱷᱤ ᱫᱚᱦᱚᱭ ᱢᱮ ᱟᱢ ᱴᱷᱤᱠ ᱴᱷᱟᱠ ᱛᱟᱦᱮᱱ ᱢᱮ ᱱᱚᱣᱟ ᱠᱚ ᱡᱚᱛᱚ ᱡᱚᱜᱟᱣ ᱡᱚᱛᱚᱱ ᱠᱟᱛᱮᱫ ᱥᱟᱯᱦᱟᱭ ᱢᱮ ᱵᱟᱝ ᱚᱱᱟ ᱢᱚᱫᱽᱫᱷᱮ ᱨᱮᱜᱮ ᱟᱢ ᱠᱟᱹᱢᱤ ᱞᱟᱜᱟᱣ ᱢᱮᱭᱟ ᱡᱚᱠᱷᱚᱱ ᱠᱟᱹᱢᱤᱭᱮᱫᱟᱢ ᱥᱮ ᱢᱟᱱᱮ ᱵᱟᱜᱟᱱ ᱨᱮ ᱫᱟᱜ ᱦᱚᱢ ᱫᱩᱞᱟᱜ ᱜᱮ ᱦᱩᱭᱩᱜ ᱛᱟᱢᱟ ᱪᱮᱭᱟᱨ ᱴᱤᱵᱤᱞ ᱠᱚᱦᱚᱸ ᱡᱚᱛᱚ ᱥᱟᱯᱷᱟᱭ ᱜᱮ ᱦᱩᱭᱩᱜ ᱛᱟᱢᱟ